ᱵᱟᱵᱟ ᱛᱟᱠᱚ ᱠᱚ ᱛᱟᱦᱮᱸ ᱞᱮᱱᱟ ᱩᱱ ᱨᱮᱫᱚ ᱪᱮᱫ ᱦᱚᱸ ᱥᱩᱵᱤᱫᱷᱟ ᱵᱟᱝ ᱛᱟᱦᱮᱸ ᱞᱮᱱᱟ ᱟᱨ ᱵᱳᱠᱟᱨᱚ ᱯᱞᱟᱱᱴ ᱦᱩᱭ ᱠᱟᱛᱮᱫ ᱠᱷᱚᱱ ᱫᱚ ᱫᱚᱢᱮ ᱜᱟᱱ ᱥᱩᱵᱤᱫᱷᱟ ᱦᱩᱭ ᱟᱠᱟᱱᱟ ᱫᱟᱜ ᱴᱟᱝᱠᱤ ᱠᱚᱭ ᱮᱢ ᱟᱠᱟᱱᱟ ᱰᱷᱟᱞᱟᱭ ᱦᱚᱸᱭ ᱮᱢ ᱟᱠᱟᱫᱟ ᱫᱷᱩᱲᱤ ᱫᱚ ᱵᱟᱹᱱᱩᱜ ᱛᱟᱞᱮᱭᱟ ᱨᱮᱦᱚᱸ ᱟᱨ ᱫᱟᱜ ᱴᱟᱝᱠᱤ ᱥᱩᱵᱤᱫᱷᱟᱭ ᱮᱢ ᱠᱟᱱᱟᱭ ᱛᱳ ᱚᱱᱟ ᱨᱮᱜᱮ ᱥᱟᱱᱟᱢᱟᱜ ᱦᱩᱭᱩᱜ ᱠᱟᱱ ᱛᱟᱞᱮᱭᱟ ᱞᱩᱜᱽᱲᱤ ᱪᱚᱠᱚᱡ ᱩᱢ ᱟᱨᱩᱯ ᱠᱟᱱᱛᱷᱟ ᱞᱩᱜᱽᱲᱤ ᱥᱟᱯᱷᱟ ᱥᱚᱵᱽᱡᱤ ᱠᱚᱦᱚᱸ ᱦᱩᱭᱩᱜ ᱠᱟᱱᱟ ᱡᱚᱛᱚ ᱠᱤᱪᱷᱩ ᱚᱱᱟ ᱫᱟᱜ ᱛᱮᱜᱮ ᱦᱩᱭᱩᱜ ᱠᱟᱱ ᱛᱟᱞᱮᱭᱟ ᱴᱟᱝᱠᱤ ᱫᱟᱜ ᱛᱮᱜᱮ ᱟᱨ ᱦᱚᱸ ᱥᱩᱵᱤᱫᱷᱟᱭ ᱮᱢ ᱟᱠᱟᱱᱟ ᱢᱚᱱᱮ ᱥᱟᱱᱟᱢᱟᱜᱮ ᱥᱩᱵᱤᱫᱷᱟᱭ ᱮᱢ ᱟᱠᱟᱱᱟ ᱫᱟᱜ ᱠᱚᱨᱮᱱᱟᱜ ᱠᱚᱨᱮᱱᱟᱜ ᱟᱨᱦᱚᱸ ᱢᱟᱨᱟᱝᱼᱢᱟᱨᱟᱝ ᱤᱥᱠᱩᱞ ᱦᱚᱸᱭ ᱮᱢ ᱟᱠᱟᱱᱟ ᱚᱱᱟ ᱦᱚᱸ ᱫᱤᱠᱠᱛ ᱫᱚ ᱵᱟᱹᱱᱩᱜ ᱛᱟᱞᱮᱭᱟ ᱪᱟᱞᱟᱜ ᱞᱟᱹᱜᱤᱫ ᱚᱱᱟ ᱦᱚᱸ ᱥᱩᱨ ᱜᱮᱭᱟ ᱚᱱᱟ ᱠᱚᱦᱚᱸ ᱢᱟᱨᱟᱝ ᱠᱚᱦᱚᱸ ᱢᱟᱱᱮ ᱡᱚᱛᱚᱣᱟᱜ ᱜᱮ ᱥᱩᱵᱤᱫᱷᱟ ᱱᱤᱛᱚᱜ ᱮᱢ ᱟᱠᱟᱫ ᱞᱮᱭᱟ ᱟᱞᱮ ᱵᱳᱠᱟᱨᱚ ᱯᱞᱟᱱᱴ ᱦᱩᱭ ᱠᱟᱛᱮᱫ ᱠᱷᱚᱡ ᱫᱚ ᱥᱟᱱᱟᱢ ᱨᱮᱭᱟᱜ ᱜᱮ ᱥᱩᱵᱤᱫᱷᱟ ᱟᱨ ᱚᱥᱩᱵᱤᱫᱷᱟ ᱫᱚ ᱪᱮᱫ ᱦᱚᱸ ᱵᱟᱹᱱᱩᱜᱼᱟ ᱫᱟᱜ ᱠᱚᱦᱚᱸᱭ ᱮᱢ ᱟᱠᱟᱱᱟᱭ ᱛᱳ ᱚᱱᱟ ᱨᱮᱜᱮ ᱥᱚᱵᱽᱡᱤ ᱠᱚ ᱟᱞᱩᱠᱚ ᱥᱟᱱᱟᱢᱟᱜ ᱜᱮᱞᱮ ᱨᱚᱦᱚᱭᱟ ᱡᱟᱦᱟᱱᱟᱜ ᱥᱚᱵᱽᱡᱤ ᱜᱮᱞᱮ ᱨᱚᱦᱚᱭᱟ ᱩᱢ ᱦᱚᱸᱞᱮ ᱩᱢᱩᱜᱼᱟ ᱞᱩᱜᱽᱲᱤᱜ ᱦᱚᱸᱞᱮ ᱪᱚᱠᱚᱡᱟ ᱫᱟᱠᱟ ᱠᱚᱦᱚᱸ ᱞᱮ ᱤᱥᱤᱱᱟ ᱡᱟᱦᱟᱱᱟᱜ ᱜᱮ ᱡᱚᱛᱚᱣᱟᱜ ᱜᱮ ᱦᱩᱭᱩᱜᱼᱟ ᱚᱲᱟᱜ ᱠᱚᱦᱚᱸ ᱞᱮ ᱟᱨᱩᱜᱟ ᱡᱚᱛᱚᱣᱟᱜ ᱜᱮ ᱥᱩᱵᱤᱫᱷᱟ ᱦᱩᱭᱩᱜᱼᱟ